ᱤᱧ ᱫᱚ ᱥᱩᱠᱨᱤ ᱟᱹᱥᱩᱞᱤᱧ ᱢᱚᱱᱮ ᱟᱠᱟᱫᱟ ᱥᱤᱢ ᱥᱩᱠᱨᱤ ᱠᱷᱚᱱ ᱥᱤᱢ ᱢᱮᱨᱚᱢ ᱠᱷᱚᱡ ᱫᱚ ᱥᱩᱠᱨᱤᱜᱮᱧ ᱟᱹᱥᱩᱞ ᱠᱚᱣᱟ ᱥᱩᱠᱨᱤ ᱟᱹᱥᱩᱞ ᱞᱮᱠᱚ ᱠᱷᱟᱱ ᱫᱚ ᱩᱱᱠᱩ ᱫᱚ ᱦᱮᱲᱮ ᱞᱳᱵᱳᱜ ᱠᱚ ᱡᱚᱢᱟ ᱫᱟᱠᱟ ᱦᱚᱸᱠᱚ ᱡᱚᱢᱟ ᱩᱱᱠᱩ ᱥᱩᱠᱨᱤ ᱫᱚ ᱮᱴᱟᱜ ᱯᱷᱟᱸᱠᱟ ᱧᱚᱜ ᱡᱟᱭᱜᱟᱨᱮ ᱚᱲᱟᱜ ᱵᱮᱱᱟᱣ ᱠᱚ ᱦᱩᱭᱩᱜᱼᱟ ᱚᱲᱟᱜ ᱵᱮᱱᱟᱣ ᱠᱟᱛᱮᱫ ᱩᱱᱠᱩ ᱫᱚᱦᱚ ᱠᱚ ᱦᱩᱭᱩᱜᱼᱟ ᱚᱱᱟ ᱥᱩᱨ ᱥᱩᱯᱩᱨ ᱠᱚᱨᱮ ᱫᱚ ᱡᱮᱢᱚᱱ ᱚᱲᱟᱜ ᱠᱚ ᱟᱞᱚ ᱛᱟᱦᱮᱱ ᱢᱟ ᱥᱩᱠᱨᱤ ᱠᱚ ᱟᱹᱰᱤ ᱥᱟᱯᱟᱥᱟᱹᱯᱤ ᱩᱱᱠᱩ ᱤᱭᱟᱹ ᱠᱚᱫᱚ ᱥᱟᱯᱟᱭ ᱦᱩᱭᱩᱜᱼᱟ ᱚᱲᱟᱜ ᱠᱚ ᱢᱚᱡᱽ ᱛᱮ ᱫᱚᱦᱚᱠᱚ ᱦᱩᱭᱩᱜᱼᱟ ᱢᱤᱫᱴᱮᱱ ᱥᱩᱠᱨᱤ ᱡᱩᱫᱤ ᱪᱷᱚᱴᱤ ᱟᱴᱴᱤ ᱦᱚᱯᱚᱱ ᱠᱮᱫᱮᱭᱟᱭ ᱩᱱᱠᱩ ᱦᱚᱯᱚᱱ ᱠᱚ ᱦᱟᱨᱟᱜᱼᱟ ᱩᱱᱠᱩ ᱦᱚᱯᱚᱱ ᱠᱚ ᱦᱟᱨᱟ ᱠᱟᱛᱮᱫ ᱟᱨᱚ ᱥᱩᱠᱨᱤ ᱵᱟᱨ ᱵᱟᱨᱭᱟ ᱯᱮᱭᱟ ᱮᱸᱜᱟᱨᱮ ᱟᱨ ᱩᱱᱠᱩ ᱪᱷᱚᱴᱤ ᱟᱴᱴᱤ ᱠᱚ ᱦᱟᱨᱟ ᱞᱮᱱᱠᱷᱟᱱ ᱟᱢᱫᱟ ᱠᱚ ᱦᱩᱭᱩᱜ ᱠᱟᱱᱟ ᱱᱚᱝᱠᱟᱜᱮ ᱢᱤᱫ ᱵᱚᱪᱷᱚᱨ ᱨᱮ ᱟᱢᱫᱟ ᱥᱩᱠᱨᱤ ᱠᱚ ᱦᱩᱭᱩᱜᱼᱟ ᱟᱨ ᱥᱩᱠᱨᱤ ᱡᱤᱞ ᱦᱚᱸ ᱫᱚᱢᱮ ᱫᱟᱢ ᱟᱠᱟᱱᱟ ᱱᱤᱛᱳᱜ ᱥᱩᱠᱨᱤ ᱡᱤᱞ ᱰᱮᱲᱥᱚ ᱟᱲᱟᱭ ᱥᱚ ᱠᱟᱛᱮᱫ ᱫᱟᱢ ᱪᱟᱞᱟᱜ ᱠᱟᱱᱟ ᱛᱤᱱ ᱥᱚ ᱦᱚᱠᱚ ᱟᱹᱠᱷᱨᱤᱧᱮᱫᱟ ᱟᱨ ᱟᱹᱰᱤ ᱴᱟᱠᱟ ᱦᱚᱸ ᱰᱷᱮᱨ ᱦᱩᱭᱩᱜᱼᱟ ᱥᱩᱠᱨᱤ ᱨᱮᱫᱚ ᱡᱟᱦᱟᱱᱟᱜ ᱨᱩᱣᱟᱹ ᱦᱟᱥᱳ ᱫᱚ ᱠᱚᱢ ᱢᱮᱱᱟᱜᱼᱟ ᱱᱩᱠᱩ ᱠᱚᱫᱚ ᱤᱧᱡᱮᱠᱥᱮᱱ ᱮᱢᱟ ᱠᱚ ᱠᱷᱟᱱ ᱜᱮ ᱵᱟᱨᱫᱷᱟᱣ ᱯᱮᱫᱷᱟᱣ ᱠᱟᱛᱮᱫ ᱛᱟᱦᱞᱮ ᱠᱷᱟᱱ ᱜᱮ ᱩᱱᱠᱩ ᱥᱩᱠᱨᱤ ᱫᱚ ᱟᱹᱰᱤ ᱢᱚᱡᱽ ᱠᱚ ᱦᱟᱨᱟᱜᱼᱟ ᱟᱨ ᱱᱤᱭᱟᱹ ᱠᱚ ᱤᱭᱟᱹ ᱠᱟᱛᱮᱫ ᱞᱮᱠᱟ ᱛᱮᱜᱮ ᱟᱞᱮ ᱵᱷᱟᱜᱮ ᱩᱭᱦᱟᱹᱨᱮᱫᱟ ᱱᱩᱠᱩ ᱡᱤᱭᱟᱹᱞᱤ ᱪᱟᱥ ᱠᱟᱛᱮᱫ ᱜᱮ ᱵᱷᱟᱜᱮ ᱦᱩᱭᱩᱜᱼᱟ